ᱱᱟᱦᱟᱜ ᱡᱩᱜᱽᱨᱮ ᱤᱠᱷᱱᱟᱹᱛ ᱫᱚ ᱟᱹᱰᱤ ᱟᱸᱴᱜᱮ ᱡᱟᱹᱨᱩᱲᱟ ᱠᱟᱨᱚᱱ ᱱᱚᱶᱟ ᱥᱤᱠᱷᱱᱟᱹᱛ ᱪᱷᱟᱲᱟ ᱱᱟᱦᱟᱜ ᱡᱩᱜᱽᱨᱮᱱ ᱢᱤᱫ ᱠᱟᱴᱟᱦᱚᱸ ᱵᱟᱢ ᱛᱟᱲᱟᱢ ᱫᱟᱲᱮᱭᱟᱜᱼᱟ ᱥᱮ ᱱᱟᱥᱮᱱᱟᱜ ᱦᱚᱸ ᱵᱟᱢ ᱞᱟᱦᱟ ᱫᱟᱲᱮᱭᱟᱜᱼᱟ ᱟᱵᱚ ᱟᱭᱢᱟ ᱵᱚᱱ ᱪᱮᱫ ᱮᱫᱟ ᱵᱟᱝᱞᱟ ᱪᱮᱫ ᱪᱮᱫ ᱵᱮᱝᱜᱚᱞ ᱨᱮᱫᱚ ᱵᱟᱝᱞᱟ ᱪᱮᱫ ᱦᱳᱭᱳᱜᱼᱟ ᱦᱤᱱᱫᱤ ᱦᱚᱸ ᱪᱮᱫ ᱦᱳᱭᱳᱜᱼᱟ ᱤᱝᱨᱮᱡᱤ ᱦᱚᱸ ᱦᱳᱭᱳᱜᱼᱟ ᱤᱱᱴᱟᱨ ᱱᱮᱥᱚᱱᱮᱞ ᱞᱮᱝᱜᱩᱭᱮᱡᱽ ᱠᱚ ᱛᱟᱨᱯᱚᱨ ᱤᱝᱨᱮᱡᱤ ᱚᱱᱟ ᱥᱟᱶ ᱥᱟᱶᱛᱮ ᱟᱵᱚᱣᱟᱜ ᱥᱟᱶᱛᱟ ᱨᱮᱭᱟᱜ ᱥᱟᱱᱛᱟᱲ ᱨᱮᱭᱟᱜ ᱦᱚᱨᱚᱯᱷ ᱠᱚ ᱢᱮᱱᱟᱜ ᱟᱠᱟᱫᱟ ᱥᱮ ᱚᱞᱪᱤᱠᱤ ᱱᱤᱡᱮᱨᱟᱜ ᱡᱟᱱᱟᱢ ᱟᱲᱟᱝ ᱱᱤᱭᱟᱹ ᱦᱚᱸ ᱢᱤᱫ ᱴᱟᱱ ᱜᱩᱨᱩᱛᱛᱚᱯᱩᱨᱱᱚ ᱥᱤᱠᱷᱱᱟᱹᱛ ᱨᱮᱭᱟᱜ ᱢᱤᱫ ᱴᱮᱱ ᱜᱚᱰᱟ ᱠᱟᱱᱟ ᱥᱤᱠᱷᱱᱟᱹᱛ ᱪᱷᱟᱲᱟ ᱠᱚᱢᱯᱤᱭᱩᱴᱟᱨ ᱰᱤᱡᱤᱴᱟᱞ ᱡᱳᱱ ᱨᱮ ᱠᱚᱢᱯᱤᱭᱩᱴᱟᱨ ᱰᱮᱡᱤᱴᱮᱞ ᱡᱩᱜᱽᱨᱮ ᱡᱟᱦᱟᱸᱭ ᱜᱮ ᱵᱚᱞᱮ ᱥᱤᱠᱷᱱᱟᱹᱛ ᱵᱟᱭ ᱟᱨᱡᱟᱣᱟ ᱥᱮ ᱚᱞᱚᱜ ᱯᱟᱲᱦᱟᱜ ᱵᱟᱭ ᱪᱮᱫᱟ ᱩᱱᱤᱫᱚ ᱧᱩᱛᱨᱮ ᱢᱮᱱᱟᱭ ᱟᱠᱟᱫᱮ ᱞᱮᱠᱟᱜᱮᱭ ᱟᱹᱭᱠᱟᱹᱣᱟ ᱵᱚᱨᱚᱱ ᱱᱤᱭᱟᱹ ᱰᱤᱡᱤᱴᱮᱞ ᱡᱮᱜᱽᱨᱮ ᱥᱤᱠᱷᱱᱟᱹᱛ ᱪᱷᱟᱲᱟ ᱡᱟᱦᱟᱸᱭ ᱠᱚ ᱢᱮᱱᱟᱜ ᱠᱟᱜ ᱠᱚ ᱩᱱᱠᱩ ᱫᱚ ᱚᱱᱫᱷᱚᱠᱟᱨ ᱥᱮ ᱧᱩᱛᱨᱮ ᱢᱮᱱᱟᱜ ᱠᱟᱜ ᱵᱚᱱᱟ ᱟᱨ ᱟᱭᱢᱟ ᱵᱚᱱ ᱛᱟᱭᱱᱚᱢ ᱠᱟᱱᱟ ᱡᱚᱛᱚ ᱡᱟᱹᱛᱤ ᱠᱚ ᱠᱚ ᱞᱟᱦᱟ ᱪᱟᱞᱟᱜ ᱠᱟᱱᱟ ᱥᱤᱠᱷᱱᱟᱹᱛ ᱠᱷᱟᱹᱛᱤᱨ ᱛᱮ ᱟᱨ ᱟᱵᱚ ᱡᱟᱦᱟᱸᱭ ᱵᱚ ᱛᱟᱭᱱᱚᱢ ᱵᱚᱱ ᱛᱟᱦᱮᱱ ᱩᱱᱠᱩ ᱥᱤᱠᱷᱱᱟᱹᱛᱨᱮ ᱡᱟᱦᱟᱭ ᱠᱚ ᱮᱫ ᱛᱟᱭᱱᱚᱢᱚᱜ ᱠᱟᱱᱟ ᱩᱱᱠᱩ ᱫᱚ ᱠᱤᱱᱛᱩ ᱢᱤᱫ ᱵᱚᱪᱷᱚᱨ ᱠᱚ ᱛᱟᱭᱱᱚᱢᱚᱜ ᱠᱟᱱᱟ ᱱᱟᱦᱟᱜ ᱡᱩᱜᱽᱨᱮ ᱥᱤᱠᱷᱱᱟᱹᱛ ᱫᱚ ᱟᱹᱰᱤ ᱟᱸᱴᱜᱮ ᱞᱟᱹᱠᱛᱤ ᱠᱟᱱᱟ ᱥᱮ ᱡᱟᱹᱨᱩᱲ ᱠᱟᱱᱟ ᱠᱟᱨᱚᱱ ᱥᱤᱠᱷᱱᱟᱹᱛ ᱞᱮᱠᱟᱱ ᱯᱚᱵᱤᱛᱚᱨᱚ ᱥᱮ ᱵᱷᱟᱹᱜᱤ ᱡᱤᱱᱤᱥ ᱱᱤᱭᱟᱹ ᱫᱷᱟᱹᱨᱛᱨᱮ ᱪᱮᱫ ᱜᱮ ᱵᱟᱹᱱᱩᱜ ᱟᱠᱟᱫᱟ ᱟᱵᱚᱨᱮᱱ ᱥᱟᱶᱛᱟᱨᱮᱱ ᱡᱮᱱᱚ ᱟᱨᱚ ᱥᱟᱲᱟᱛᱟᱲᱤ ᱠᱚ ᱵᱚᱞᱮ ᱟᱨᱚ ᱛᱟᱲᱟᱛᱟᱲᱤ ᱵᱮᱥᱤ ᱵᱮᱥᱤ ᱦᱚᱲ ᱥᱤᱠᱷᱱᱟᱹᱛ ᱥᱮᱫ ᱠᱚ ᱪᱟᱞᱟᱜ ᱦᱮᱸ ᱚᱠᱚᱭ ᱫᱚᱠᱚ ᱢᱤᱫ ᱵᱟᱨ ᱦᱚᱲ ᱵᱚᱱ ᱢᱮᱱᱟ ᱡᱮ ᱪᱟᱹᱠᱨᱤ ᱵᱟᱹᱧ ᱧᱟᱢᱟ ᱥᱮ ᱥᱮ ᱵᱟᱹᱧ ᱪᱟᱹᱠᱨᱤᱭᱟ ᱥᱮ ᱱᱚᱝᱠᱟ ᱛᱮᱫᱚ ᱚᱞᱚᱜ ᱯᱟᱲᱦᱟᱜ ᱨᱮᱭᱟᱜ ᱫᱚᱨᱠᱟᱨ ᱵᱟᱹᱱᱩᱜ ᱟᱠᱟᱫᱟ ᱚᱱᱟ ᱫᱚ ᱠᱤᱱᱛᱩ ᱱᱮᱜᱮᱴᱤᱵᱷ ᱢᱟᱭᱤᱱᱴᱮᱰ ᱠᱟᱱᱟ ᱡᱟᱦᱟᱸ ᱞᱮᱠᱟ ᱜᱮ ᱫᱟᱲᱮᱭᱟᱜ ᱥᱮ ᱡᱟᱦᱟᱸ ᱢᱟᱫᱽᱫᱷᱚᱢ ᱛᱮᱜᱮᱢ ᱪᱟᱞᱟᱜ ᱡᱮ ᱠᱳᱱᱳ ᱢᱟᱫᱽᱫᱷᱚᱢ ᱛᱮᱫᱚ ᱱᱟᱦᱟᱜ ᱡᱩᱜᱽᱨᱮ ᱟᱹᱰᱤ ᱟᱸᱴ ᱡᱟᱹᱨᱩᱲ ᱫᱚᱨᱠᱟᱨ ᱠᱟᱱᱟ